ᱦᱮᱸ ᱤᱧ ᱫᱚ ᱪᱷᱟᱯᱟ ᱟᱱ ᱯᱩᱛᱷᱤ ᱵᱟᱝᱠᱷᱟᱱ ᱤᱞᱮᱠᱴᱨᱚᱱᱤᱠ ᱟᱨᱩᱼᱯᱷᱮᱨᱟᱣ ᱤᱧ ᱠᱩᱥᱤᱣᱟᱜᱼᱟ ᱤᱧᱟᱜ ᱯᱟᱲᱦᱟᱣ ᱚᱰᱤᱣ ᱵᱩᱠ ᱡᱟᱦᱟᱸᱧ ᱟᱸᱡᱚᱢᱟᱠᱟᱫᱟ ᱚᱱᱟ ᱨᱮᱱᱟᱜ ᱧᱩᱛᱩᱢ ᱫᱚ ᱦᱩᱭᱩᱜ ᱠᱟᱱᱟ ᱨᱩᱯᱟᱜᱚᱨᱮᱨ ᱛᱤᱨᱮ